ᱟᱜᱟᱢᱫᱤᱱ ᱨᱮ ᱥᱮᱨᱣᱟ ᱞᱟᱠᱪᱟᱨ ᱨᱚᱠᱷᱟᱭ ᱞᱟᱹᱜᱤᱫ ᱫᱚ ᱟᱵᱚ ᱫᱚ ᱟᱵᱚ ᱥᱟᱱᱛᱟᱲ ᱛᱮ ᱥᱟᱱᱛᱟᱲ ᱯᱟᱹᱨᱥᱤᱛᱮ ᱚᱞᱚᱜ ᱫᱚ ᱞᱟᱹᱠᱛᱤ ᱜᱮᱛᱟᱵᱚᱱᱟ ᱪᱮᱫᱟᱜ ᱥᱮ ᱟᱵᱚ ᱥᱟᱱᱛᱟᱲ ᱦᱚᱯᱚᱱ ᱫᱚ ᱥᱟᱱᱛᱟᱲ ᱚᱞᱚᱪᱤᱠᱤ ᱚᱞ ᱜᱮᱛᱟᱵᱚᱱ ᱟᱵᱚᱟᱜ ᱟᱲᱟᱝ ᱥᱮ ᱟᱵᱚᱣᱟᱜ ᱟᱭᱳ ᱟᱲᱟᱝ ᱚᱱᱟᱜᱮ ᱥᱮᱬᱟ ᱦᱩᱭᱩᱜ ᱛᱟᱵᱚᱱᱟ ᱪᱮᱫᱟᱜ ᱥᱮ ᱱᱚᱜ ᱚᱭ ᱤᱧᱦᱚᱸ ᱡᱮᱢᱚᱱ ᱢᱤᱫ ᱤᱧ ᱥᱮᱬᱟᱭᱮᱫᱟ ᱱᱚᱣᱟ ᱥᱟᱱᱛᱟᱞᱤ ᱚᱞ ᱚᱞᱚᱜ ᱯᱟᱲᱦᱟᱣ ᱥᱮᱬᱟ ᱠᱟᱛᱮᱫ ᱤᱧᱠᱷᱚᱱ ᱦᱩᱰᱤᱝ ᱥᱮ ᱤᱧ ᱠᱷᱚᱱ ᱦᱩᱰᱤᱝ ᱠᱚ ᱩᱱᱠᱩ ᱪᱮᱫᱞᱮᱠᱟ ᱵᱷᱟᱵᱛᱮ ᱟᱵᱚ ᱥᱟᱱᱛᱟᱲᱤᱛᱮ ᱩᱱᱠᱩ ᱦᱚᱸ ᱱᱚᱝᱠᱟ ᱰᱟᱦᱟᱨ ᱛᱮᱵᱚᱱ ᱟᱹᱜᱩ ᱫᱟᱲᱮᱣᱟᱠᱚᱣᱟ ᱚᱱᱟ ᱞᱟᱹᱜᱤᱫ ᱜᱮ ᱥᱮᱬᱟ ᱦᱩᱭᱩᱜ ᱠᱟᱱᱟ ᱪᱮᱫᱟᱜ ᱥᱮ ᱟᱵᱚ ᱡᱩᱫᱤ ᱢᱟᱨᱟᱝ ᱦᱚᱲ ᱠᱚᱜᱮ ᱥᱮ ᱤᱧ ᱠᱷᱚᱱ ᱟᱨ ᱢᱟᱨᱟᱝ ᱠᱚ ᱦᱚᱲ ᱟᱵᱚ ᱚᱞ ᱪᱤᱠᱤ ᱥᱮ ᱚᱞᱪᱤᱠᱤ ᱛᱮ ᱵᱟᱵᱚᱱ ᱚᱞᱚᱜ ᱯᱟᱲᱦᱟᱜᱼᱟ ᱛᱚ ᱟᱵᱚᱨᱮᱱ ᱦᱩᱰᱤᱝ ᱠᱚᱦᱚᱸ ᱪᱤᱠᱟᱹᱛᱮᱠᱚ ᱥᱮᱬᱟᱭᱟ ᱟᱵᱚᱣᱟᱜ ᱥᱮᱨᱣᱟ ᱨᱮᱱᱟᱜ ᱞᱟᱠᱪᱟᱨ ᱟᱹᱨᱤᱪᱟᱹᱞᱤ ᱞᱟᱭᱞᱟᱠᱪᱟᱨ ᱠᱚ ᱮᱱᱮᱡ ᱥᱮᱨᱮᱧ ᱠᱚ ᱡᱟᱦᱟᱱᱟᱜ ᱵᱚᱸᱜᱟ ᱵᱩᱨᱩ ᱠᱚ ᱡᱟᱦᱟᱱᱟᱜ ᱠᱚᱜᱮ ᱟᱵᱚ ᱫᱚ ᱵᱟᱵᱚᱱ ᱥᱮᱬᱟ ᱚᱪᱚ ᱫᱟᱲᱮᱭᱟᱠᱚᱣᱟ ᱪᱮᱫᱟᱜ ᱥᱮ ᱟᱵᱚᱦᱚᱸ ᱥᱟᱱᱛᱟᱲ ᱥᱟᱱᱛᱟᱲ ᱦᱳᱭ ᱛᱮᱦᱚᱸ ᱦᱟᱱᱟ ᱮᱴᱟᱜ ᱮᱴᱟᱜ ᱞᱮᱝᱜᱩᱭᱮᱡᱽ ᱥᱮ ᱮᱴᱟᱜ ᱮᱴᱟᱜ ᱟᱫᱟᱨᱥ ᱠᱚᱛᱮᱵᱚᱱ ᱯᱟᱲᱦᱟᱣ ᱦᱪᱚᱭᱮᱫ ᱠᱚᱣᱟ ᱚᱱᱟ ᱫᱚ ᱵᱟᱝ ᱢᱮᱱᱠᱷᱟᱱ ᱟᱵᱚ ᱚᱱᱟ ᱛᱮ ᱥᱮᱬᱟ ᱠᱟᱛᱮ ᱨᱮᱦᱚᱸ ᱟᱵᱚ ᱦᱚᱸ ᱚᱞᱪᱤᱠᱤ ᱛᱮ ᱥᱮᱬᱟ ᱫᱚ ᱞᱟᱹᱠᱛᱤᱜ ᱠᱟᱱ ᱛᱟᱵᱚᱱᱟ ᱛᱚᱵᱮᱠᱷᱟᱱ ᱟᱵᱚᱣᱟᱜ ᱱᱚᱣᱟ ᱥᱟᱶᱛᱟ ᱞᱟᱠᱪᱟᱨ ᱟᱨᱤᱪᱟᱞᱤ ᱵᱟᱧᱪᱟᱣ ᱛᱟᱦᱮᱱ ᱛᱟᱵᱚᱱᱟ